ᱟᱞᱮ ᱴᱚᱴᱷᱟᱨᱮ ᱵᱮᱝᱠ ᱚᱵᱽ ᱵᱳᱨᱳᱫᱟ ᱥᱴᱮᱴ ᱵᱮᱝᱠ ᱚᱯᱷ ᱤᱱᱰᱤᱭᱟ ᱵᱚᱱᱫᱷᱚᱱ ᱵᱮᱝᱠ ᱮᱞᱟᱦᱟᱵᱟᱫᱽ ᱵᱮᱝᱠ ᱦᱮᱱᱟᱜ ᱟᱠᱟᱫᱟ ᱚᱸᱰᱮ ᱤᱧ ᱨᱤᱱ ᱟᱨ ᱵᱤᱢᱟᱹ ᱞᱟᱹᱜᱤᱫ ᱢᱤᱫᱴᱮᱱ ᱫᱚᱨᱠᱷᱟᱥᱛᱚᱧ ᱚᱞ ᱠᱮᱫᱟ